ᱤᱧ ᱢᱤᱫ ᱡᱟᱭᱜᱟ ᱠᱷᱚᱱ ᱟᱨ ᱢᱤᱫ ᱡᱟᱭᱜᱟ ᱪᱟᱞᱟᱜ ᱞᱟᱹᱜᱤᱫ ᱡᱮᱦᱮᱛᱩ ᱵᱟᱥ ᱜᱟᱹᱰᱤ ᱠᱩ ᱪᱮᱫ ᱦᱚᱸ ᱚᱰᱤᱭᱚ ᱰᱟᱴᱟ ᱵᱟᱹᱱᱩᱜᱼᱟ ᱴᱷᱤᱠ ᱵᱟᱝ ᱛᱟᱦᱮᱸ ᱠᱟᱱᱟ ᱥᱮ ᱴᱨᱮᱱ ᱞᱟᱭᱤᱱ ᱴᱷᱤᱠ ᱵᱟᱱᱩᱜᱼᱟ ᱡᱳᱜᱟᱡᱳᱜᱽ ᱚᱱᱟᱛᱮ ᱢᱤᱫᱴᱮᱱ ᱠᱮᱵ ᱩᱵᱮᱨ ᱠᱮᱵᱤᱧ ᱦᱚᱦᱚᱣᱟᱫᱮᱭᱟ ᱟᱫᱚ ᱩᱱᱤ ᱚᱸᱰᱮᱧ ᱛᱟᱸᱜᱤᱣᱟᱠᱟᱫᱮ ᱛᱟᱦᱮᱸᱱᱟ ᱡᱟᱦᱟᱸᱨᱮ ᱤᱧ ᱢᱤᱱᱟᱹᱧᱟ ᱠᱤᱱᱛᱩ ᱩᱱᱤ ᱦᱟᱹᱡᱩᱜ ᱦᱟᱹᱡᱩᱜ ᱛᱮ ᱢᱮᱱᱫᱟᱭ ᱪᱟᱞᱟᱜ ᱠᱟᱹᱱᱟᱹᱧᱼᱪᱟᱞᱟᱜ ᱠᱟᱹᱱᱟᱧ ᱚᱱᱠᱟᱼᱚᱱᱠᱟ ᱛᱮ ᱛᱷᱚᱲᱟᱭ ᱵᱤᱞᱳᱢᱮᱱᱟ ᱤᱧ ᱡᱟᱦᱟᱸ ᱚᱠᱛᱮ ᱨᱤᱧ ᱛᱤᱸᱜᱩᱣᱟᱠᱟᱱ ᱛᱟᱦᱮᱸᱱᱟ ᱚᱸᱰᱮ ᱫᱚ ᱪᱮᱫ ᱦᱚᱸ ᱚᱰᱤᱭᱚ ᱰᱟᱴᱟ ᱵᱟᱹᱱᱩᱜᱼᱟ ᱦᱚᱲ ᱠᱩ ᱡᱟᱣᱨᱟᱭᱮᱱᱟ ᱜᱟᱹᱰᱤ ᱠᱩ ᱦᱮᱡ ᱮᱱᱟ ᱟᱫᱚ ᱵᱷᱤᱲ ᱮᱱᱟ ᱚᱸᱰᱮ ᱫᱚ ᱢᱤᱫᱴᱮᱱ ᱵᱟᱥ ᱥᱴᱮᱱᱰ ᱦᱚᱸ ᱛᱟᱦᱮᱸ ᱠᱟᱱᱟ ᱠᱤᱱᱛᱩ ᱤᱧ ᱡᱟᱦᱟᱸᱥᱮᱡ ᱤᱧ ᱪᱟᱞᱟᱜᱼᱟ ᱚᱱᱛᱮ ᱫᱚ ᱵᱟᱥ ᱫᱚ ᱵᱟᱝ ᱪᱟᱞᱟᱜᱼᱟ ᱟᱫᱚ ᱤᱱᱟᱹ ᱛᱟᱭᱚᱢ ᱚᱸᱰᱮ ᱫᱚ ᱤᱧ ᱫᱚ ᱵᱟᱠᱩ ᱛᱟᱦᱮᱸ ᱚᱪᱩᱣᱟᱫᱤᱧᱟ ᱤᱧ ᱫᱚ ᱦᱟᱱᱛᱮ ᱛᱷᱚᱲᱟᱧ ᱞᱟᱦᱟᱭᱮᱱᱟ ᱟᱨ ᱢᱤᱫᱴᱮᱱ ᱡᱟᱭᱜᱟ ᱨᱤᱧ ᱛᱤᱸᱜᱩᱭᱮᱱᱟ ᱤᱱᱟᱹᱛᱟᱭᱚᱢ ᱦᱚᱸ ᱜᱟᱹᱰᱤ ᱵᱟᱞᱟᱭ ᱥᱮᱴᱮᱨᱮᱱᱟ ᱟᱨᱮ ᱯᱷᱳᱞᱟᱫᱤᱧᱟ ᱡᱮ ᱳᱠᱳᱨ ᱚᱠᱟᱨᱮ ᱵᱟᱹᱧ ᱧᱟᱢᱮᱫ ᱢᱮᱭᱟ ᱟᱫᱚ ᱚᱱᱟᱜᱤᱧ ᱢᱮᱛᱟᱫᱮᱭᱟ ᱤᱧ ᱫᱚ ᱛᱷᱚᱲᱟ ᱞᱟᱦᱟ ᱥᱮᱡ ᱨᱮ ᱢᱤᱫᱴᱟᱝ ᱫᱟᱨᱮ ᱢᱮᱱᱟᱜ ᱟᱠᱟᱫᱟ ᱚᱱᱟ ᱫᱟᱨᱮ ᱥᱟᱢᱟᱝ ᱨᱮ ᱢᱤᱫᱴᱟᱝ ᱢᱳᱵᱟᱭᱤᱞ ᱫᱳᱠᱟᱱ ᱢᱮᱱᱟᱜ ᱟᱠᱟᱫ ᱚᱱᱮ ᱚᱸᱰᱤᱧ ᱛᱤᱸᱜᱩᱣᱟᱠᱟᱱᱟ ᱟᱫᱚ ᱩᱱᱤᱭ ᱢᱤᱛᱟᱹᱧ ᱠᱟᱱᱟ ᱪᱮᱫᱟᱜ ᱥᱮ ᱟᱢ ᱢᱟ ᱮᱴᱟᱜ ᱨᱮᱢ ᱞᱟᱹᱭᱟᱫᱤᱧ ᱟᱫᱩᱧ ᱢᱮᱱᱮᱫᱟ ᱚᱸᱰᱮ ᱫᱚ ᱵᱷᱤᱲ ᱤᱭᱟᱹᱛᱮ ᱵᱟᱠᱚ ᱛᱟᱦᱮᱸ ᱚᱪᱩᱣᱟᱫᱤᱧᱟ ᱛᱷᱚᱲᱟ ᱞᱟᱦᱟ ᱧᱚᱜ ᱠᱟᱛᱮ ᱦᱤᱡᱩᱜ ᱢᱮ ᱚᱸᱰᱮ ᱜᱮ ᱤᱧ ᱫᱚ ᱢᱤᱱᱟᱹᱧᱟ